ᱤᱧ ᱪᱮᱫ ᱠᱟᱛᱮᱫ ᱫᱟᱠᱟᱭ ᱚᱲᱟᱜ ᱮᱴᱟᱜ ᱨᱟᱥᱭᱟᱹ ᱠᱚ ᱤᱧ ᱞᱟᱹᱭ ᱥᱟᱱᱟᱭᱤᱧᱟᱹ ᱡᱮᱢᱚᱱ ᱤᱧ ᱤᱧ ᱵᱟᱲᱟᱭ ᱡᱟᱦᱟᱸ ᱥᱚᱵᱡᱤ ᱤᱥᱤᱱ ᱡᱮᱢᱚᱱ ᱠᱩᱫᱨᱤ ᱵᱷᱟᱡᱤ ᱱᱚᱶᱟ ᱫᱚ ᱪᱮᱫ ᱠᱟᱛᱮᱫ ᱵᱷᱟᱡᱤ ᱦᱩᱭᱩᱜᱼᱟ ᱚᱱᱠᱟ ᱤᱧ ᱟᱞᱮ ᱚᱲᱟᱜ ᱯᱟᱥᱮᱨᱮᱱ ᱵᱟᱹᱦᱩ ᱥᱟᱶ ᱤᱧ ᱦᱟᱹᱴᱤᱧ ᱥᱟᱱᱟᱭᱤᱧᱟᱹ ᱟᱨᱤᱧ ᱦᱟᱹᱴᱤᱧᱟᱭᱟ ᱡᱮᱢᱚᱱ ᱠᱩᱫᱨᱤ ᱫᱚ ᱟᱨᱩᱵᱽ ᱯᱷᱟᱨᱪᱟ ᱠᱟᱛᱮᱫ ᱜᱳᱞ ᱜᱳᱞ ᱜᱮᱫ ᱦᱩᱭᱩᱜᱼᱟ ᱟᱨ ᱚᱱᱟ ᱥᱟᱶᱛᱮ ᱯᱚᱨᱤᱢᱟᱱ ᱢᱟᱛᱳ ᱴᱚᱢᱟᱴᱳ ᱚᱱᱟᱦᱚᱸ ᱠᱩᱪᱤ ᱠᱩᱪᱤ ᱜᱮᱫ ᱦᱩᱭᱩᱜᱼᱟ ᱟᱨ ᱯᱚᱨᱤᱢᱟᱱ ᱢᱚᱛᱳ ᱯᱮᱭᱟᱡ ᱟᱨ ᱯᱚᱨᱤᱢᱟᱱ ᱢᱚᱛᱳ ᱵᱮᱨᱮᱞ ᱢᱟᱹᱨᱤᱪ ᱚᱱᱟᱨᱮ ᱜᱮᱫ ᱠᱟᱫᱮᱫ ᱢᱟᱠᱷᱟᱣ ᱦᱩᱭᱩᱜᱼᱟ ᱟᱨ ᱚᱱᱟ ᱢᱟᱠᱷᱟᱣ ᱠᱟᱛᱮᱫ ᱚᱱᱟ ᱥᱟᱶᱨᱮ ᱯᱚᱨᱤᱢᱟᱱ ᱢᱚᱛᱚᱵᱩᱞᱩᱝᱟᱨ ᱥᱟᱥᱟᱝ ᱟᱨ ᱚᱱᱟᱨᱮ ᱥᱩᱱᱩᱢ ᱦᱚᱸ ᱢᱟᱠᱷᱟᱣ ᱢᱮᱥᱟᱞ ᱠᱟᱛᱮᱫ ᱚᱱᱟ ᱫᱚ ᱠᱚᱨᱟᱭ ᱨᱮ ᱟᱫᱷᱟ ᱜᱷᱚᱱᱴᱟ ᱜᱟᱱ ᱰᱷᱟᱠᱟᱣ ᱠᱟᱛᱮᱫ ᱫᱚᱦᱚ ᱠᱟᱜ ᱦᱩᱭᱩᱜᱼᱟ ᱟᱨ ᱚᱱᱟ ᱛᱟᱭᱚᱢ ᱟᱫᱷᱟ ᱜᱷᱚᱱᱴᱟ ᱛᱟᱭᱱᱚᱢ ᱫᱚ ᱚᱱᱟ ᱫᱚ ᱟᱹᱰᱤ ᱠᱚᱢ ᱟᱸᱪᱨᱮ ᱚᱱᱟ ᱫᱚ ᱯᱚᱴᱚᱢ ᱠᱟᱛᱮᱫ ᱤᱥᱤᱱ ᱦᱩᱭᱩᱜᱼᱟ ᱟᱨ ᱚᱱᱟ ᱫᱚ ᱟᱫᱷᱟ ᱜᱷᱚᱱᱴᱟ ᱨᱮᱜᱮ ᱤᱥᱤᱱ ᱥᱟᱹᱛᱚᱜᱼᱟ ᱟᱨ ᱚᱱᱟ ᱫᱚ ᱟᱫᱷᱟ ᱜᱷᱚᱱᱴᱟ ᱯᱚᱴᱚᱢ ᱠᱟᱛᱮᱫ ᱟᱨ ᱜᱷᱟᱱᱴᱟ ᱟᱹᱪᱩᱨᱟᱜ ᱦᱩᱭᱩᱜᱼᱟ ᱟᱨ ᱚᱱᱟ ᱜᱮ ᱟᱹᱰᱤ ᱢᱚᱸᱡᱽ ᱦᱩᱭᱩᱜᱼᱟ ᱟᱨ ᱚᱱᱟ ᱡᱚᱢ ᱠᱟᱛᱮᱫ ᱵᱟᱢ ᱛᱮ ᱵᱩᱡ ᱫᱟᱲᱮᱭᱟᱜᱼᱟ ᱛᱟᱭᱚᱢᱛᱮ ᱠᱟᱛᱮᱜ ᱵᱟᱢ ᱵᱩᱡ ᱫᱟᱲᱮᱭᱟᱜᱼᱟ ᱚᱱᱟ ᱫᱚ ᱠᱩᱫᱽᱨᱤ ᱵᱷᱟᱡᱟ ᱠᱟᱱᱟ ᱢᱮᱱᱛᱮ